ᱦᱮᱞᱳ ᱟᱹᱵᱤᱱ ᱴᱨᱟᱵᱷᱮᱞ ᱮᱡᱮᱱᱥᱤ ᱠᱷᱚᱱ ᱰᱨᱟᱭᱵᱷᱟᱨ ᱵᱤᱱ ᱱᱮᱱᱮᱜᱼᱟ ᱦᱳᱭ ᱟᱫᱚ ᱟᱹᱞᱤᱧ ᱢᱤᱫᱴᱤᱡ ᱠᱮᱵᱽ ᱞᱤᱧ ᱠᱷᱚᱡᱚᱜ ᱠᱟᱱ ᱛᱟᱦᱮᱸᱫ ᱟᱫᱚ ᱟᱹᱵᱤᱱ ᱴᱷᱮᱱ ᱱᱤᱛᱚᱜ ᱠᱮᱵᱽ ᱠᱚ ᱪᱮ ᱴᱳᱴᱳ ᱠᱚ ᱢᱮᱱᱟᱜ ᱠᱷᱟᱱ ᱵᱤᱱ ᱟᱹᱜᱩ ᱫᱟᱲᱮᱭᱟᱜᱼᱟ ᱟᱨ ᱚᱠᱟ ᱡᱟᱭᱜᱟ ᱠᱷᱚᱱ ᱵᱤᱱ ᱢᱮᱱᱮᱜᱼᱟ ᱟᱨᱮ ᱚᱱᱟ ᱨᱮᱭᱟᱜ ᱵᱷᱟᱲᱟ ᱠᱚᱫᱚ ᱛᱤᱱᱟᱹᱜ ᱜᱟᱱ ᱵᱤᱱ ᱦᱟᱛᱟᱣᱟ ᱟᱞᱮ ᱢᱚᱬᱮ ᱦᱚᱲ ᱢᱮᱱᱟᱜ ᱞᱮᱭᱟ ᱟᱫᱚ ᱟᱹᱰᱤ ᱥᱟᱺᱜᱤᱧ ᱪᱟᱞᱟᱜ ᱨᱮᱭᱟᱜ ᱢᱮᱱᱟᱜᱼᱟ ᱡᱩᱫᱤ ᱵᱤᱱ ᱟᱹᱜᱩᱭ ᱠᱷᱟᱱ ᱛᱤᱱᱟᱹᱜ ᱜᱟᱱ ᱵᱤᱱ ᱦᱟᱛᱟᱣᱟ ᱵᱷᱟᱲᱟ ᱠᱚᱫᱚ ᱟᱨ ᱟᱹᱜᱩᱭ ᱠᱷᱟᱱ ᱵᱤᱱ ᱠᱟᱹᱴᱤᱡ ᱞᱟᱦᱟ ᱨᱮᱵᱤᱱ ᱟᱹᱜᱩᱭ ᱠᱷᱟᱱ ᱱᱟᱯᱟᱭᱚᱜᱼᱟ ᱪᱮᱫᱟᱜ ᱥᱮ ᱟᱞᱮ ᱟᱹᱰᱤ ᱥᱟᱺᱜᱤᱧ ᱨᱮ ᱴᱨᱟᱵᱷᱚᱞ ᱨᱮᱱᱟᱜ ᱢᱮᱱᱟᱜᱼᱟ ᱫᱟᱬᱟᱱ ᱨᱮᱭᱟᱜ ᱥᱟᱸᱜᱷᱟᱨ ᱨᱮᱭᱟᱜ ᱥᱟᱸᱜᱷᱟᱨ ᱨᱮᱭᱟᱜ ᱚᱱᱟᱛᱮ ᱟᱹᱞᱤᱧ ᱞᱤᱧ ᱢᱮᱱ ᱮᱫ ᱛᱟᱦᱮᱸᱫ ᱟᱹᱵᱤᱱ ᱪᱟᱬᱮ ᱫᱷᱟᱨᱟ ᱪᱮ ᱞᱚᱜᱚᱱ ᱫᱷᱟᱨᱟ ᱵᱤᱱ ᱟᱹᱜᱩᱭ ᱠᱷᱟᱱ ᱱᱟᱯᱟᱭᱚᱜᱼᱟ ᱦᱩᱱᱟᱹᱝ ᱚᱱᱟ ᱜᱮ ᱟᱹᱞᱤᱧ ᱵᱟᱰᱟᱭ ᱥᱟᱱᱟᱭᱮᱜ ᱞᱤᱧᱟᱹ ᱠᱤ ᱟᱹᱵᱤᱱ ᱱᱚᱰᱮ ᱦᱤᱡᱩᱜ ᱨᱮ ᱛᱤᱱᱟᱹᱜ ᱥᱚᱢᱚᱭ ᱞᱟᱜᱟᱜ ᱛᱟᱹᱵᱤᱱᱟ ᱟᱨ ᱵᱷᱟᱲᱟ ᱠᱚ ᱛᱤᱱᱟᱹᱜ ᱵᱤᱱ ᱦᱟᱛᱟᱣᱟ ᱚᱱᱟ ᱠᱚᱜᱮ ᱚᱱᱟ ᱵᱟᱲᱟᱭ ᱥᱟᱱᱟᱭᱮᱫ ᱞᱤᱧᱟᱹ ᱟᱫᱚ ᱟᱹᱵᱤᱱ ᱜᱮ ᱚᱱᱟ ᱦᱩᱱᱟᱹᱝ ᱵᱤᱱ ᱞᱟᱹᱭ ᱧᱚᱜ ᱟᱹᱞᱤᱧᱟᱹ ᱢᱟᱲᱟᱝ ᱨᱮ ᱵᱟᱲᱟᱭ ᱞᱮᱠᱷᱟᱱ ᱫᱚ ᱚᱱᱟ ᱦᱤᱥᱟᱹᱵ ᱞᱮ ᱡᱚᱜᱟᱲᱟ ᱥᱮ ᱪᱟᱞᱟᱜ ᱟᱞᱮ ᱟᱫᱚ ᱟᱹᱵᱤᱱ ᱜᱮ ᱚᱱᱟ ᱵᱤᱱ ᱢᱮᱱ ᱮᱜᱼᱟ ᱪᱟᱬᱮ ᱫᱷᱟᱨᱟ ᱵᱤᱱ ᱦᱤᱡᱩᱜᱼᱟ ᱚᱠᱛᱚ ᱠᱚ ᱟᱹᱰᱤ ᱠᱚᱢ ᱫᱷᱟᱨᱟ ᱜᱮᱭᱟ ᱟᱨ ᱥᱟᱺᱜᱤᱧ ᱥᱟᱸᱜᱷᱟᱨ ᱨᱮᱭᱟᱜ ᱢᱮᱱᱟᱜ ᱛᱟᱞᱮᱭᱟ ᱮᱱᱠᱷᱟᱱ ᱟᱹᱵᱤᱱ ᱪᱟᱬᱮ ᱫᱷᱟᱨᱟ ᱵᱤᱱ ᱦᱮᱡ ᱞᱮᱱᱠᱷᱟᱱ ᱱᱟᱯᱟᱭ ᱠᱚᱜᱼᱟ ᱦᱩᱱᱟᱹᱜ ᱡᱮᱢᱚᱱᱛᱮ ᱟᱞᱮ ᱟᱹᱰᱤ ᱞᱚᱜᱚᱱ ᱥᱮᱴᱮᱨᱚᱜᱼᱟ ᱟᱨᱦᱚᱸ ᱥᱤᱸᱜᱟᱹᱲ ᱛᱮ ᱨᱩᱭᱟᱹᱲ ᱨᱮᱭᱟᱜ ᱦᱚᱸ ᱢᱮᱱᱟᱜᱼᱟ ᱮᱱᱠᱷᱟᱱ ᱪᱟᱬᱮ ᱵᱤᱱ ᱥᱮᱴᱮᱨ ᱠᱚᱜ ᱠᱷᱟᱱ ᱨᱩᱭᱟᱹᱲ ᱦᱚᱸ ᱨᱩᱭᱟᱹᱲ ᱦᱩᱭ ᱫᱟᱲᱮ ᱠᱚᱜᱼᱟ ᱢᱟ ᱛᱚᱵᱮ ᱰᱨᱟᱭᱵᱷᱟᱨ ᱜᱚᱢᱠᱮ ᱟᱨ ᱱᱤᱝᱠᱟᱹ ᱜᱮ ᱢᱮᱱ ᱠᱟᱛᱮ ᱞᱤᱧ ᱫᱚᱦᱚᱭᱮᱜᱼᱟ ᱟᱹᱵᱤᱱ ᱜᱟᱹᱰᱤ ᱟᱹᱜᱩ ᱠᱷᱟᱱ ᱠᱟᱹᱡ ᱩᱥᱟᱹᱨᱟ ᱫᱷᱟᱨᱟ ᱵᱤᱱ ᱟᱹᱜᱩᱭᱟ